ᱤᱧᱟᱹᱜ ᱵᱮᱱᱟᱣ ᱡᱷᱚᱛᱚᱠᱷᱚᱱ ᱟᱸᱡᱷᱟᱴ ᱠᱟᱹᱢᱤ ᱫᱚ ᱠᱟᱱᱟ ᱚᱲᱟᱜ ᱵᱷᱤᱛ ᱡᱮᱲᱮᱨ ᱯᱚᱛᱟᱣ ᱟᱹᱰᱤ ᱟᱸᱡᱷᱟᱴ ᱜᱮ ᱦᱩᱭᱩᱜ ᱛᱟᱦᱮᱱᱟ ᱯᱩᱭᱞᱳ ᱨᱮᱫᱚ ᱦᱟᱥᱟ ᱛᱮᱵᱚᱱ ᱡᱮᱲᱮᱨ ᱮᱫᱟ ᱛᱟᱨᱯᱚᱨᱮ ᱟᱵᱚ ᱚᱱᱟ ᱟᱨ ᱦᱚᱸ ᱯᱷᱟᱨᱪᱟ ᱥᱮ ᱱᱟᱯᱟᱭ ᱧᱮᱞ ᱞᱟᱹᱜᱤᱫ ᱟᱨᱦᱚᱸ ᱚᱱᱟ ᱵᱚᱱ ᱯᱚᱛᱟᱣ ᱥᱟᱯᱷᱟᱭᱮᱫᱟ ᱟᱨ ᱱᱚᱣᱟ ᱛᱟᱭᱚᱢ ᱟᱨ ᱦᱚᱸ ᱟᱸᱡᱷᱟᱴ ᱠᱟᱹᱢᱤ ᱠᱟᱱᱟ ᱡᱟᱦᱟᱸ ᱫᱚ ᱯᱟᱹᱴᱭᱟᱹ ᱜᱟᱞᱟᱝ ᱥᱮ ᱡᱚᱱᱚᱜ ᱜᱟᱞᱟᱝ ᱱᱚᱣᱟ ᱠᱟᱹᱢᱤ ᱦᱚᱸ ᱟᱹᱰᱤ ᱟᱸᱡᱷᱟᱴ ᱜᱮᱭᱟ ᱡᱟᱦᱟᱸ ᱟᱹᱰᱤ ᱟᱸᱡᱷᱟᱴ ᱛᱮ ᱠᱟᱹᱢᱤᱜ ᱠᱟᱱᱟ